ᱦᱮᱞᱳ ᱦᱮᱸ ᱟᱢ ᱚᱠᱚᱭᱮᱢ ᱞᱟᱹᱭᱮᱜᱼᱟ ᱚ ᱦᱳ ᱚᱱᱟ ᱥᱤᱫᱩ ᱠᱟᱹᱱᱩ ᱯᱟᱨᱠ ᱨᱤᱱᱤᱡ ᱥᱮ ᱚ ᱦᱳ ᱟᱪᱪᱷᱟ ᱟᱞᱮ ᱱᱚᱛᱮ ᱤᱧ ᱤᱧᱫᱚ ᱱᱤᱝᱠᱟᱹ ᱱᱚᱛᱮ ᱫᱟᱬᱟᱱ ᱵᱟᱲᱟ ᱞᱮ ᱦᱮᱡ ᱠᱟᱱᱟ ᱟᱫᱚ ᱱᱤᱝᱠᱟᱹ ᱪᱮᱫ ᱤᱧ ᱢᱮᱱᱟ ᱱᱚᱛᱮ ᱨᱮ ᱛᱟᱦᱮᱱ ᱵᱟᱠᱷᱨᱟ ᱡᱟᱭᱜᱟ ᱩᱱᱟᱹᱜ ᱵᱟᱞᱮ ᱧᱟᱢ ᱮᱜᱼᱟ ᱟᱫᱚ ᱪᱮᱫ ᱱᱚᱛᱮ ᱛᱟᱦᱮᱱ ᱵᱟᱠᱷᱨᱟ ᱡᱟᱭᱜᱟ ᱠᱚ ᱧᱟᱢᱚᱜᱼᱟ ᱦᱳᱭᱛᱳ ᱟᱨ ᱪᱮᱫ ᱞᱮᱠᱟᱱ ᱫᱷᱟᱨᱟᱦᱟᱜ ᱚ ᱱᱚᱝᱠᱟ ᱛᱟᱦᱮᱱ ᱞᱟᱹᱜᱤᱫ ᱡᱟᱭᱜᱟ ᱠᱚ ᱧᱟᱢᱚᱜᱼᱟ ᱚ ᱦᱚᱸ ᱛᱚ ᱚ ᱱᱤᱝᱠᱟᱹ ᱵᱩᱥᱩᱵ ᱚᱲᱟᱜ ᱠᱚ ᱧᱟᱢᱚᱜ ᱜᱮᱭᱟ ᱱᱚᱛᱮ ᱦᱳᱭ ᱛᱚ ᱟᱫᱚ ᱮᱱᱠᱷᱟᱱ ᱮᱥᱤ ᱵᱟᱞᱟ ᱠᱚᱫᱚ ᱪᱮᱫ ᱞᱮᱠᱟ ᱫᱟᱢ ᱫᱚ ᱯᱟᱲᱟᱜᱼᱟ ᱟᱪᱪᱷᱟ ᱱᱚᱣᱟ ᱴᱟᱹᱞᱤ ᱚᱲᱟᱜ ᱠᱚ ᱟᱨ ᱱᱚᱝᱠᱟ ᱵᱩᱥᱩᱵ ᱵᱟᱞᱟ ᱚᱲᱟᱜ ᱠᱚ ᱚ ᱦᱚᱸ ᱤᱱᱟᱹᱜ ᱜᱟᱱ ᱠᱚᱛᱮ ᱜᱮ ᱧᱟᱢᱚᱜᱼᱟ ᱦᱮᱥᱮ ᱦᱳᱭ ᱛᱚ ᱟᱫᱚ ᱮᱱᱠᱷᱟᱱ ᱫᱚ ᱛᱚᱵᱮ ᱛᱤᱥ ᱠᱚᱛᱮ ᱱᱤᱝᱠᱟᱹᱢ ᱡᱳᱜᱟᱲ ᱟᱞᱮᱭᱟ ᱦᱳᱭ ᱛᱚ ᱚᱱᱟ ᱢᱟᱛᱚ ᱴᱷᱤᱠ ᱜᱮ ᱛᱟᱭᱚᱢ ᱠᱚᱛᱮ ᱤᱱᱠᱟᱹ ᱡᱟᱭᱜᱟ ᱵᱟᱭ ᱧᱟᱢᱚᱜ ᱜᱮᱭᱟ ᱦᱮᱸᱥᱮ ᱟᱫᱚ ᱦᱩᱱᱟᱹᱝ ᱟᱞᱮ ᱫᱚ ᱟᱨ ᱯᱟᱸᱪ ᱪᱷᱚᱭ ᱫᱤᱱ ᱯᱚᱨᱮ ᱨᱮᱞᱮ ᱠᱷᱚᱡᱚᱜ ᱠᱟᱱᱟ ᱦᱩᱱᱟᱹᱝ ᱦᱳᱭ ᱛᱚ ᱟᱫᱚ ᱜᱟᱯᱟ ᱢᱮᱭᱟᱝ ᱵᱷᱤᱛᱤᱨ ᱛᱮᱜᱮ ᱫᱚᱨᱠᱟᱨᱚᱜ ᱠᱟᱱᱟ ᱟᱫᱚ ᱱᱚᱣᱟ ᱮᱥᱤ ᱵᱟᱞᱟᱜᱮ ᱦᱩᱱᱟᱹᱝ ᱢᱮᱱ ᱮᱜᱼᱟ ᱞᱮ ᱦᱳᱭ ᱟᱫᱚ ᱚᱱᱠᱟ ᱫᱚ ᱯᱮᱦᱚᱲ ᱜᱟᱱ ᱢᱮᱱᱟᱜ ᱞᱮᱭᱟ ᱦᱳᱭ ᱟᱨ ᱡᱟᱦᱟᱸ ᱛᱤᱱᱟᱹᱜ ᱜᱮ ᱰᱤᱥᱠᱟᱣᱩᱱᱴ ᱠᱚ ᱵᱟᱭ ᱦᱩᱭᱩᱜᱼᱟ ᱦᱳᱭ ᱛᱚ ᱚᱱᱟᱜᱤᱧ ᱢᱮᱱᱮᱫᱼᱟ ᱵᱟᱠᱷᱟᱱ ᱫᱚ ᱠᱤᱪᱷᱩ ᱜᱟᱱ ᱰᱤᱥᱠᱟᱣᱩᱱᱴ ᱠᱚᱦᱚᱸ ᱯᱮ ᱮᱢᱚᱜ ᱠᱷᱟᱱ ᱟᱹᱰᱤ ᱱᱟᱯᱟᱭᱚᱜᱼᱟ ᱚ ᱦᱚᱸ ᱦᱳᱭᱛᱳ ᱠᱟᱹᱴᱤᱡ ᱜᱟᱱ ᱛᱚᱵᱮ ᱜᱟᱞᱢᱟᱨᱟᱣ ᱵᱟᱲᱟ ᱠᱟᱛᱮᱫ ᱦᱟᱸᱜ ᱞᱟᱹᱭ ᱢᱮ ᱦᱮᱸᱥᱮ ᱡᱮ ᱛᱤᱱᱟᱹᱜ ᱜᱟᱱ ᱠᱚ ᱫᱟᱢ ᱮᱜᱼᱟ ᱟᱨ ᱚᱱᱟ ᱦᱤᱥᱟᱹᱵ ᱛᱮ ᱠᱟᱹᱴᱤᱡ ᱰᱤᱥᱠᱟᱣᱩᱱᱴ ᱠᱟᱛᱮᱫ ᱢᱮᱛᱟ ᱠᱚᱢᱮ ᱧᱟᱧᱟᱢ ᱠᱟᱱᱟ ᱠᱚ ᱦᱮᱸᱥᱮ ᱦᱳᱭ ᱛᱚ ᱟᱨ ᱟᱨ ᱯᱩᱨᱟᱹ ᱱᱚᱝᱠᱟ ᱥᱟᱯᱟ ᱥᱩᱛᱨᱟᱹ ᱫᱷᱟᱨᱟ ᱚᱲᱟᱜ ᱜᱮ ᱦᱟᱸᱜ ᱵᱟᱠᱷᱟᱱ ᱤᱱᱟᱹ ᱚᱸᱡᱽᱨᱟ ᱠᱚ ᱯᱮᱨᱮᱡᱽ ᱠᱚᱜᱼᱟ ᱚᱱᱠᱟᱱᱟᱜ ᱠᱚᱫᱚ ᱵᱟᱝ ᱦᱮᱸᱥᱮ ᱟᱨ ᱟᱹᱰᱤ ᱡᱟᱭᱜᱟ ᱨᱮ ᱱᱤᱝᱠᱟᱹ ᱦᱚᱸᱧ ᱧᱮᱞ ᱠᱟᱜᱼᱟ ᱡᱟᱦᱟᱸ ᱫᱚ ᱥᱟᱯᱷᱟ ᱥᱩᱛᱨᱟᱹ ᱜᱮ ᱵᱟᱠᱚ ᱫᱚᱦᱚᱭᱟ ᱱᱤᱝᱠᱟᱹ ᱨᱩᱢ ᱠᱚᱦᱚᱸ ᱦᱳᱭ ᱛᱚ ᱟᱨ ᱯᱩᱨᱟᱹ ᱫᱟᱜ ᱠᱚᱨᱮᱱᱟᱜ ᱥᱩᱵᱤᱫᱷᱟ ᱠᱚ ᱠᱟᱹᱴᱤᱡ ᱛᱟᱦᱮᱸ ᱧᱚᱜᱚᱜ ᱢᱟ ᱦᱮᱸᱥᱮ ᱦᱳᱭ ᱛᱚ ᱦᱳᱭ ᱫᱟᱜ ᱢᱟᱛᱚ ᱟᱹᱰᱤ ᱡᱟᱹᱨᱩᱨᱤ ᱜᱮᱭᱟ ᱵᱟᱝ ᱡᱟᱦᱟᱱᱟᱜ ᱨᱮᱜᱮ ᱫᱟᱜ ᱢᱟᱛᱚ ᱞᱟᱹᱠᱛᱤᱜ ᱜᱮᱭᱟ ᱦᱳᱭ ᱛᱚ ᱟᱪᱪᱷᱟ ᱛᱚᱵᱮ ᱱᱟᱦᱟᱸᱜ ᱦᱳᱭ ᱦᱚᱸᱜᱼᱚ ᱫᱟᱜ ᱟᱹᱜᱩ ᱞᱟᱹᱜᱤᱫ ᱥᱟᱺᱜᱤᱧ ᱛᱮ ᱪᱟᱞᱟᱜ ᱦᱩᱭᱩᱜ ᱠᱷᱟᱱ ᱫᱚ ᱚᱱᱠᱟ ᱫᱚ ᱟᱹᱰᱤ ᱫᱤᱠᱠᱟᱛ ᱦᱩᱭᱩᱜᱼᱟ ᱵᱟᱝ ᱦᱚᱸᱜᱼᱚ ᱚᱱᱟᱜᱤᱧ ᱢᱮᱱᱮᱫᱼᱟ ᱦᱳᱭ ᱛᱚᱵᱮ ᱦᱳᱴᱮᱞ ᱠᱚ ᱦᱟᱸᱜ ᱚᱱᱠᱟ ᱤᱭᱟᱹ ᱧᱮᱞ ᱡᱩᱛ ᱠᱟᱛᱮᱫ ᱟᱹᱞᱤᱧ ᱦᱟᱸᱜ ᱯᱷᱳᱱ ᱨᱩᱣᱟᱹᱲ ᱟᱹᱞᱤᱧ ᱵᱮᱱ ᱦᱮᱸ ᱥᱮ ᱦᱳᱭ ᱞᱟᱹᱭ ᱨᱩᱣᱟᱹᱲ ᱟᱹᱧ ᱢᱮ ᱦᱟᱸᱜ ᱦᱳᱭ ᱢᱟ ᱛᱚᱵᱮ ᱴᱷᱤᱠ ᱜᱮᱭᱟ ᱦᱮᱸ ᱥᱮ ᱦᱳᱭ